ᱤᱧᱟᱹᱜ ᱟᱛᱳ ᱨᱮᱱ ᱦᱚᱲ ᱠᱚᱣᱟᱜ ᱨᱤᱱ ᱦᱟᱛᱟᱣ ᱫᱚ ᱥᱟᱫᱷᱟᱨᱚᱱ ᱜᱮᱭᱟ ᱚᱱᱟ ᱨᱤᱱ ᱦᱟᱛᱟᱣ ᱨᱮᱱᱟᱜ ᱡᱚᱥ ᱫᱚ ᱦᱩᱭᱩᱜ ᱠᱟᱱᱟ ᱟᱹᱰᱤᱜᱟᱱ ᱚᱲᱟᱜ ᱨᱮᱱ ᱦᱚᱲᱜᱮ ᱱᱟᱪᱟᱨ ᱛᱮ ᱟᱨ ᱡᱚᱢ ᱧᱩ ᱚᱵᱷᱟᱵ ᱛᱮ ᱟᱛᱳ ᱨᱮᱱ ᱠᱤᱥᱟᱹᱬ ᱴᱷᱮᱱ ᱥᱮ ᱫᱤᱠᱩ ᱴᱷᱮᱱ ᱨᱤᱱ ᱠᱚ ᱦᱟᱛᱟᱣᱟ ᱟᱨ ᱚᱱᱟ ᱨᱤᱱ ᱥᱳᱫᱷ ᱞᱟᱹᱜᱤᱫ ᱦᱮᱸ ᱯᱟᱭᱞᱟᱹ ᱫᱚ ᱠᱟᱹᱢᱤ ᱠᱟᱛᱮᱜ ᱥᱳᱫᱷ ᱨᱮᱱᱟᱜ ᱠᱚ ᱨᱤᱠᱟᱹᱭᱟ ᱠᱟᱹᱢᱤ ᱠᱟᱛᱮᱜ ᱵᱟᱝᱠᱚ ᱥᱳᱫᱷ ᱫᱟᱲᱮᱭᱟᱜ ᱦᱮᱸ ᱫᱟᱲᱮᱭᱟᱜ ᱛᱮ ᱟᱠᱚᱣᱟᱜ ᱡᱟ ᱡᱚᱢᱤ ᱡᱟᱭᱜᱟ ᱦᱮᱸ ᱩᱱᱤ ᱠᱤᱥᱟᱹᱬ ᱥᱮ ᱫᱤᱠᱩ ᱮᱢ ᱠᱟᱛᱮᱜ ᱨᱤᱱ ᱠᱚ ᱥᱳᱫᱷᱼᱟ ᱤᱱᱠᱟᱹ ᱠᱟᱛᱮᱜ ᱱᱩᱠᱩ ᱦᱚᱲᱫᱚ ᱟᱨᱦᱚᱸ ᱠᱚ ᱨᱮᱸᱜᱮᱪ ᱪᱟᱞᱟᱜ ᱠᱟᱱᱟ